ᱦᱮᱸ ᱤᱧᱫᱚ ᱥᱟᱨᱱᱟ ᱫᱷᱚᱨᱚᱢ ᱤᱧ ᱢᱟᱱᱟᱣᱟ ᱢᱟᱱᱮ ᱮᱱᱟᱝ ᱦᱤᱞᱳᱜ ᱠᱷᱚᱱ ᱦᱟᱲᱟᱢ ᱠᱚ ᱠᱚ ᱢᱟᱱᱟᱣ ᱟᱹᱜᱩᱣ ᱠᱟᱜᱼᱟ ᱚᱱᱟᱛᱮ ᱤᱧᱦᱚᱸ ᱥᱟᱨᱱᱟ ᱫᱷᱚᱨᱚᱢ ᱜᱮᱧ ᱢᱟᱱᱟᱣᱟ ᱤᱧ ᱨᱮᱱ ᱜᱤᱫᱟᱹᱨ ᱵᱩᱛᱨᱩ ᱡᱷᱚᱛᱚ ᱢᱟᱱᱮ ᱡᱷᱚᱛᱚ ᱜᱨᱟᱢ ᱨᱮᱱ ᱦᱚᱲ ᱦᱚᱸᱞᱮ ᱥᱟᱨᱱᱟ ᱫᱷᱚᱨᱚᱢ ᱜᱮᱞᱮ ᱢᱟᱱᱟᱣᱟ ᱟᱞᱮ ᱫᱚ ᱛᱚ ᱯᱷᱮᱨ ᱪᱷᱟᱛᱤᱠ ᱠᱚ ᱥᱟᱞᱟᱜ ᱦᱚᱸ ᱫᱚᱢᱮ ᱞᱟᱹᱲᱟᱹᱭ ᱦᱩᱭ ᱞᱮᱱᱟ ᱢᱟᱨᱯᱤᱴ ᱦᱩᱭ ᱞᱮᱱᱟ ᱟᱠᱚ ᱦᱟᱢᱮᱴᱮᱫ ᱛᱟᱦᱮᱱ ᱛᱟᱞᱮᱭᱟ ᱟᱞᱮᱭᱟᱜ ᱡᱟᱦᱮᱨ ᱛᱷᱟᱱ ᱡᱟᱦᱮᱨ ᱴᱟᱸᱰᱤ ᱛᱚ ᱟᱞᱮ ᱫᱚ ᱚᱱᱟ ᱦᱚᱸ ᱠᱳᱴ ᱠᱟᱹᱪᱷᱟᱹᱨᱤ ᱨᱮ ᱞᱟᱹᱲᱦᱟᱹᱭ ᱠᱟᱛᱮᱫ ᱠᱮᱥ ᱞᱟᱹᱲᱦᱟᱹᱭ ᱠᱟᱛᱮᱫ ᱞᱮ ᱟᱞᱮ ᱫᱚ ᱟᱯᱚᱥ ᱨᱩᱣᱟᱹᱲ ᱠᱮᱫᱟᱞᱮ ᱟᱹᱜᱩ ᱨᱩᱣᱟᱹᱲ ᱠᱮᱫᱟᱞᱮ ᱟᱞᱮᱭᱟᱜ ᱠᱟᱱᱟ ᱮᱱᱟᱝ ᱠᱷᱚᱱ ᱦᱟᱲᱟᱢ ᱠᱚᱠᱚ ᱫᱚᱦᱚᱣ ᱠᱟᱫᱟ ᱱᱤᱛᱳᱜ ᱟᱯᱮ ᱫᱚᱞᱮ ᱪᱤᱠᱟᱹᱞᱮ ᱮᱢᱟᱯᱮᱭᱟ ᱚᱱᱠᱟ ᱢᱮᱱ ᱵᱟᱲᱟ ᱠᱟᱛᱮᱫ ᱞᱮ ᱟᱞᱮ ᱞᱮ ᱟᱹᱜᱩ ᱠᱮᱫ ᱛᱟᱞᱮᱭᱟ ᱟᱨ ᱚᱸᱰᱮᱜᱮ ᱡᱷᱚᱛᱚ ᱢᱮᱱᱟᱜ ᱠᱚᱣᱟ ᱵᱚᱸᱜᱟ ᱵᱩᱨᱩ ᱡᱟᱦᱮᱨ ᱟᱭᱳ ᱢᱟᱨᱟᱝ ᱵᱩᱨᱩ ᱟᱨᱚ ᱢᱮᱱᱟᱜ ᱠᱚᱣᱟ ᱢᱚᱬᱮ ᱠᱚ ᱛᱩᱨᱩᱭ ᱠᱚ ᱟᱨᱦᱚᱸ ᱢᱮᱱᱟᱜ ᱠᱚᱣᱟ ᱵᱚᱸᱜᱟ ᱵᱩᱨᱩ ᱡᱷᱚᱛᱚ ᱵᱚᱸᱜᱟ ᱵᱩᱨᱩ ᱜᱮ ᱟᱞᱮ ᱫᱚᱞᱮ ᱚᱱᱟ ᱜᱮᱞᱮ ᱢᱟᱱᱟᱣᱟ ᱜᱚᱴᱟ ᱜᱨᱟᱢ ᱨᱮᱱ ᱨᱤᱛᱩᱰᱤ ᱨᱮᱱ ᱜᱨᱟᱢ ᱨᱮᱱᱟᱜ ᱡᱤᱛᱱᱟ ᱢᱟᱨᱟᱝ ᱢᱮᱱᱟᱜᱼᱟ ᱟᱞᱮ ᱚᱸᱰᱮ ᱜᱮ ᱡᱷᱚᱛᱚ ᱞᱮ ᱵᱚᱸᱜᱟ ᱵᱩᱨᱩᱜᱼᱟ ᱟᱨ ᱥᱟᱨᱱᱟ ᱫᱷᱚᱨᱚᱢ ᱜᱮᱞᱮ ᱢᱟᱱᱟᱭᱟ